ᱟᱵᱚ ᱥᱟᱱᱛᱟᱞ ᱥᱚᱢᱟᱡᱽ ᱨᱮᱭᱟᱜ ᱵᱚᱞᱮ ᱟᱨᱤᱪᱟᱞᱤ ᱥᱮ ᱦᱚᱨᱚᱜ ᱵᱟᱸᱫᱮ ᱥᱮ ᱮᱸᱜ ᱵᱟᱸᱫᱮ ᱰᱮᱸᱜᱟ ᱠᱚᱫᱚ ᱡᱩᱫᱟᱹ ᱡᱩᱫᱟᱹ ᱜᱮᱭᱟ ᱱᱚᱝᱠᱟ ᱟᱭᱳ ᱦᱚᱲ ᱠᱚᱫᱚ ᱱᱚᱝᱠᱟ ᱵᱚᱞᱮ ᱠᱚ ᱵᱟᱸᱫᱮᱭᱟ ᱥᱟᱲᱤ ᱦᱚᱸ ᱟᱨᱦᱚᱸ ᱱᱚᱶᱟ ᱯᱟᱧᱪᱤ ᱯᱟᱨᱦᱟᱲ ᱦᱚᱸ ᱵᱚᱞᱮ ᱟᱨ ᱵᱟᱵᱟ ᱦᱚᱲ ᱠᱚᱫᱚ ᱩᱱᱠᱩ ᱫᱚ ᱫᱷᱩᱛᱤ ᱯᱟᱧᱪᱤ ᱰᱮᱸᱜᱟ ᱟᱨ ᱵᱚᱦᱚᱜ ᱨᱮᱠᱚ ᱫᱟᱲᱦᱤᱜᱼᱟ ᱟᱨ ᱢᱟᱨᱟᱜ ᱯᱤᱧᱪᱟᱹᱨ ᱠᱚ ᱵᱟᱦᱟᱜᱼᱟ ᱟᱨ ᱚᱱᱮᱠ ᱥᱚᱢᱚᱭ ᱫᱚ ᱵᱚᱦᱚᱜ ᱨᱮ ᱯᱟᱜᱽᱲᱤ ᱦᱚᱸᱠᱚ ᱞᱟᱜᱟᱣ ᱜᱮᱭᱟ ᱟᱨ ᱠᱟᱴᱟ ᱨᱮᱫᱚ ᱵᱚᱞᱮ ᱮᱸᱫ ᱡᱟᱦᱟᱸᱴᱟᱜ ᱱᱩᱯᱩᱨ ᱠᱚ ᱢᱮᱛᱟᱜ ᱚᱱᱟᱠᱚ ᱠᱟᱴᱟ ᱨᱮᱠᱚ ᱛᱚᱞᱟ ᱟᱨ ᱜᱚᱜᱚ ᱦᱚᱲ ᱠᱚᱫᱚ ᱩᱱᱠᱩ ᱦᱚᱸ ᱚᱱᱠᱟ ᱜᱮ ᱦᱚᱨᱚᱜ ᱵᱟᱸᱫᱮ ᱦᱮᱱᱟᱜᱼᱟ ᱡᱮ ᱜᱚᱜᱚ ᱦᱚᱲ ᱠᱚᱫᱚ ᱮᱸᱫ ᱛᱤ ᱨᱮᱫᱚ ᱡᱟᱸᱦᱟ ᱠᱚ ᱢᱮᱛᱟᱜᱼᱟ ᱦᱚᱲ ᱪᱩᱲᱤ ᱟᱨ ᱦᱚᱴᱚᱜ ᱨᱮᱫᱚ ᱡᱟᱦᱟᱸ ᱠᱚ ᱢᱮᱛᱟᱜᱼᱟ ᱵᱚᱞᱮ ᱮᱸᱫ ᱢᱟᱞᱟ ᱟᱨ ᱵᱚᱦᱚᱜ ᱨᱮᱫᱚ ᱮᱸᱫ ᱴᱟᱸᱜᱟᱣ ᱥᱩᱞᱟᱹ ᱮᱸᱫ ᱵᱚᱦᱚᱜ ᱨᱮᱫᱚ ᱮᱱᱛᱮᱫ ᱤᱭᱟᱹ ᱱᱚᱶᱟ ᱪᱤᱢᱴᱟᱹ ᱡᱷᱩᱱᱠᱟᱹ ᱪᱤᱢᱴᱟ ᱟᱨ ᱥᱩᱫ ᱨᱮᱫᱚ ᱪᱟᱠ ᱥᱩᱞᱟᱹᱠ ᱴᱟᱸᱜᱟᱣ ᱥᱩᱞᱟᱹᱠ ᱱᱚᱝᱠᱟ ᱵᱚᱞᱮ ᱱᱚᱝᱠᱟᱱᱟᱜ ᱦᱮᱱᱟᱜᱼᱟ ᱟᱵᱚ ᱦᱚᱲ ᱥᱚᱢᱟᱡᱽ ᱨᱮᱫᱚ ᱜᱚᱜᱚ ᱦᱚᱲᱟᱜ ᱥᱟᱡᱽᱼᱵᱟᱡᱽ ᱫᱚ ᱵᱚᱞᱮ ᱟᱨ ᱵᱟᱵᱟ ᱦᱚᱲ ᱫᱚ ᱚᱱᱮᱧ ᱞᱟᱹᱭ ᱠᱮᱫ ᱞᱟᱦᱟᱛᱮ ᱞᱮᱠᱟ ᱚᱱᱠᱟ ᱜᱮ ᱟᱨ ᱱᱚᱝᱠᱟ ᱵᱚᱞᱮ ᱟᱨ ᱱᱚᱝᱠᱟ ᱵᱟᱦᱟ ᱯᱚᱨᱚᱵᱽ ᱦᱤᱞᱳᱜ ᱡᱟᱦᱟᱸᱴᱟᱜ ᱵᱟᱦᱟ ᱯᱚᱨᱚᱵᱽ ᱮᱱ ᱦᱤᱞᱳᱜ ᱫᱚ ᱜᱚᱜᱚ ᱦᱚᱲ ᱡᱷᱚᱛᱚ ᱦᱚᱲ ᱱᱟᱶᱟ ᱵᱟᱦᱟ ᱛᱮ ᱮᱱ ᱦᱤᱞᱳᱜ ᱫᱚᱠᱚ ᱵᱟᱦᱟᱜᱼᱟ ᱟᱨ ᱢᱚᱸᱡᱽ ᱜᱮ ᱵᱚᱞᱮ ᱚᱱᱠᱟ ᱠᱚ ᱵᱟᱦᱟᱭᱟ ᱱᱤᱭᱟᱹ ᱜᱮ ᱵᱚᱞᱮ ᱥᱟᱡᱽᱼᱜᱳᱡᱽ ᱥᱮ ᱦᱚᱨᱚᱜ ᱵᱟᱸᱫᱮ ᱥᱮᱫ ᱫᱚ ᱵᱚᱞᱮᱧ ᱢᱮᱱ ᱦᱚᱪᱚᱭᱮᱫ ᱠᱟᱱᱟ